ᱤᱧᱟᱹᱜ ᱦᱩᱰᱤᱧ ᱵᱮᱯᱟᱨ ᱤᱧᱟᱹᱜ ᱴᱚᱴᱷᱟ ᱨᱮ ᱢᱮᱱᱟᱜᱼᱟ ᱡᱟᱦᱟᱸ ᱫᱚ ᱞᱩᱜᱽᱲᱤᱭᱟᱹ ᱱᱟᱠᱷᱟ ᱱᱚᱣᱟ ᱨᱮ ᱦᱤᱡᱩᱜ ᱥᱮᱱᱚᱜ ᱨᱮ ᱡᱟᱦᱟᱸ ᱤᱧᱟᱹᱜ ᱥᱚᱲᱚᱠ ᱢᱮᱱᱟᱜᱼᱟ ᱱᱚᱣᱟ ᱨᱮ ᱠᱟᱹᱴᱤᱡᱽ ᱚᱥᱩᱵᱤᱫᱟᱜᱼᱟ ᱚᱱᱟ ᱥᱟᱶᱛᱮ ᱢᱤᱫᱴᱟᱝ ᱥᱚᱲᱚᱠᱤᱧ ᱵᱮᱱᱟᱣ ᱠᱮᱫᱟ ᱢᱤᱫᱴᱟᱝ ᱥᱚᱲᱚᱠ ᱵᱮᱱᱣᱮᱱᱟ ᱮᱱᱠᱷᱟᱱ ᱚᱱᱟ ᱥᱟᱶᱛᱮ ᱡᱟᱦᱟᱸ ᱨᱮᱜᱮ ᱤᱧ ᱚᱸᱰᱮ ᱡᱟᱦᱟᱱᱟᱜ ᱤᱧᱟᱜ ᱵᱮᱯᱟᱨ ᱨᱮᱱᱟᱜ ᱥᱟᱢᱟᱱ ᱞᱩᱜᱽᱲᱤᱡ ᱤᱧᱤᱧ ᱤᱫᱤᱭᱟ ᱚᱸᱰᱮ ᱚᱱᱟ ᱟᱹᱛᱩ ᱨᱮ ᱤᱱᱟᱹ ᱠᱷᱟᱱ ᱨᱳᱰᱤᱧ ᱵᱮᱱᱟᱣ ᱠᱮᱜᱼᱟ ᱥᱚᱲᱚᱠᱤᱧ ᱵᱮᱱᱟᱣ ᱠᱮᱫᱼᱟ ᱤᱱᱟᱹᱠᱷᱟᱱ ᱟᱹᱛᱩ ᱨᱤᱱ ᱦᱚᱲ ᱦᱚᱸ ᱚᱱᱟ ᱨᱮ ᱦᱤᱡᱩᱜ ᱥᱮᱱᱚᱜ ᱟᱨᱦᱚᱸ ᱠᱚ ᱥᱩᱵᱤᱫᱟᱭᱮᱱᱟ ᱟᱨ ᱚᱸᱰᱮ ᱤᱧᱤᱧ ᱥᱚᱲᱚᱠᱤᱧ ᱵᱮᱱᱟᱣ ᱠᱮᱫ ᱠᱷᱟᱱᱮ ᱤᱧᱟᱹᱜ ᱚᱸᱰᱮ ᱡᱟᱦᱟᱸ ᱵᱮᱯᱟᱨᱤ ᱨᱮᱱᱟᱜ ᱥᱟᱢᱟᱱ ᱡᱟᱦᱟᱸᱞᱮᱠᱟ ᱠᱤᱪᱨᱤᱡ ᱞᱩᱜᱽᱲᱤᱡ ᱢᱮᱱᱟᱜᱼᱟ ᱚᱱᱟ ᱟᱨᱦᱚᱸ ᱟᱹᱠᱷᱨᱤᱧ ᱚᱸᱰᱮ ᱠᱚ ᱦᱟᱛᱟᱣ ᱠᱮᱫᱼᱟ ᱤᱧ ᱵᱮᱜᱚᱨ ᱛᱮ ᱮᱴᱟᱜ ᱠᱚ ᱴᱷᱮᱱ ᱚᱠᱚᱭ ᱵᱟᱠᱚ ᱦᱟᱛᱟᱣᱟ ᱪᱮᱫᱟᱜ ᱥᱮ ᱚᱸᱰᱮ ᱤᱧ ᱢᱤᱫᱴᱟᱝ ᱨᱳᱰᱤᱧ ᱵᱮᱱᱟᱣᱟᱠᱟᱫ ᱠᱚᱣᱟ ᱥᱮ ᱥᱚᱲᱚᱠᱤᱧ ᱵᱮᱱᱟᱣᱟᱠᱟᱫ ᱠᱚᱣᱟ